ᱱᱤᱫ ᱠᱟᱛᱮᱫ ᱫᱚ ᱚᱱᱟ ᱚᱱᱞᱟᱭᱤᱱ ᱡᱩᱜᱽ ᱜᱮ ᱩᱰᱩᱠ ᱠᱟᱱᱟ ᱛᱚ ᱠᱚᱢᱯᱤᱭᱩᱴᱟᱨ ᱫᱚ ᱡᱚᱛᱚ ᱠᱟᱹᱢᱤ ᱨᱮᱜᱮ ᱟᱹᱰᱤᱜᱮ ᱫᱚᱨᱠᱟᱨ ᱠᱟᱱᱟ ᱟᱨ ᱠᱚᱢᱯᱤᱭᱩᱴᱟᱨ ᱫᱚ ᱤᱥᱠᱩᱞ ᱠᱚᱨᱮ ᱦᱚᱸᱠᱚ ᱪᱮᱫ ᱦᱚᱪᱚᱭᱮᱫ ᱠᱚᱣᱟ ᱛᱟᱨᱯᱚᱨᱮ ᱠᱚᱢᱯᱤᱭᱩᱴᱟᱨ ᱪᱮᱫ ᱵᱟᱲᱟ ᱠᱟᱛᱮᱫ ᱡᱟᱦᱟᱸ ᱢᱟᱱᱮ ᱯᱟᱲᱦᱟᱣᱱᱟᱭ ᱟᱹᱰᱤ ᱟᱭᱢᱟ ᱯᱟᱲᱦᱟᱣ ᱱᱟᱭ ᱥᱮᱬᱟᱭ ᱱᱟᱭ ᱛᱟᱨᱯᱚᱨᱮ ᱢᱟᱱᱮ ᱪᱟᱹᱠᱨᱤ ᱵᱟᱹᱠᱨᱤ ᱢᱟ ᱵᱟᱭ ᱧᱟᱢᱮᱫ ᱠᱟᱱ ᱛᱟᱦᱞᱮ ᱢᱤᱫᱴᱮᱱ ᱚᱱᱞᱟᱭᱤᱱ ᱫᱚᱠᱟᱱᱮ ᱠᱷᱩᱞᱟᱹᱣ ᱠᱮᱫᱟ ᱠᱚᱢᱯᱤᱭᱩᱴᱟᱨ ᱛᱮᱜᱮ ᱚᱱᱞᱟᱭᱤᱱ ᱠᱟᱹᱢᱤ ᱡᱚᱛᱚ ᱠᱤᱪᱷᱩ ᱦᱩᱭᱩᱜᱚᱜ ᱠᱟᱱᱟ ᱟᱨ ᱡᱚᱛᱚ ᱡᱟᱭᱜᱟ ᱨᱮᱜᱮ ᱠᱚᱢᱯᱤᱭᱩᱴᱟᱨ ᱫᱚ ᱫᱚᱨᱠᱟᱨᱚᱜ ᱠᱟᱱᱟ ᱚᱱᱟ ᱞᱟᱹᱜᱤᱫ ᱛᱮ ᱱᱤᱛ ᱠᱟᱛᱮᱫ ᱫᱚ ᱚᱱᱞᱟᱭᱤᱱ ᱜᱮ ᱠᱷᱩᱞᱟᱹᱣ ᱠᱟᱱᱟ ᱟᱨ ᱠᱚᱢᱯᱤᱭᱩᱴᱟᱨ ᱫᱚ ᱡᱚᱛᱚ ᱡᱟᱭᱜᱟ ᱨᱮᱜᱮ ᱟᱹᱰᱤᱜᱮ ᱫᱚᱨᱠᱟᱨ ᱠᱟᱱᱟ